ᱢᱟᱪᱮᱫ ᱠᱚ ᱤᱛᱩᱱ ᱟᱥᱲᱟ ᱯᱟᱲᱦᱟᱣᱟᱫ ᱞᱟᱹᱠᱛᱤᱭᱟᱱ ᱫᱩᱨᱤᱵᱽ ᱠᱚ ᱫᱚ ᱦᱩᱭᱩᱜ ᱠᱟᱱᱟ ᱪᱚᱠ ᱰᱮᱥᱴᱟᱨ ᱵᱳᱨᱰ ᱪᱮᱭᱟᱨ ᱴᱮᱵᱤᱞ ᱯᱚᱛᱚᱵ ᱱᱚᱱᱚᱞ ᱟᱨ ᱚᱱᱠᱟᱱ ᱢᱮᱯ ᱜᱳᱞ

ᱚᱱᱟ ᱪᱷᱟᱰᱟ ᱠᱟᱛᱮ ᱦᱚᱸ ᱯᱟᱹᱴᱷᱩᱭᱟᱹ ᱠᱚᱣᱟᱜ ᱥᱩᱨᱤᱨ ᱪᱚᱨᱪᱟᱭ ᱞᱟᱹᱜᱤᱫ ᱠᱷᱮᱞᱚ ᱴᱟᱞ ᱡᱤᱱᱤᱥ ᱠᱚ ᱛᱟᱦᱮᱱ ᱫᱚ ᱟᱹᱰᱤ ᱞᱟᱹᱠᱛᱤᱭᱟᱱ ᱠᱟᱱᱟ ᱟᱨ ᱤᱥᱠᱩᱞ ᱨᱮᱫᱚ ᱡᱟᱛᱮ ᱱᱚᱝᱠᱟᱱ ᱵᱟᱹᱲᱤᱡ ᱡᱤᱱᱤᱥ ᱡᱚᱢᱚᱱ ᱰᱤᱡᱮ ᱵᱚᱠᱥ ᱢᱟᱭᱤᱠ ᱚᱱᱟ ᱠᱚ ᱛᱟᱦᱮᱱ ᱫᱚ ᱮᱠᱟᱞ ᱵᱟᱝ ᱞᱟ ᱠᱛᱤᱭᱟᱱ ᱡᱤᱱᱤᱥ ᱠᱟᱱᱟ